ᱱᱚᱣᱟ ᱜᱤᱫᱽᱨᱟᱹᱭ ᱦᱩᱭᱩᱜᱼᱟ ᱦᱚᱥᱯᱤᱴᱟᱞ ᱠᱷᱚᱱᱟᱜ ᱞᱮ ᱟᱹᱜᱩᱭᱮᱭᱟ ᱩᱱᱤ ᱞᱟᱹᱜᱤᱫ ᱥᱮᱸᱜᱮᱞ ᱪᱟᱹᱦᱤ ᱩᱱᱤ ᱞᱟᱹᱜᱤᱫ ᱥᱩᱱᱩᱢ ᱪᱟᱹᱦᱤ ᱩᱱᱤ ᱞᱟᱹᱜᱤᱫ ᱫᱷᱟᱹᱭ ᱵᱩᱰᱷᱤ ᱪᱟᱹᱦᱤ ᱩᱱᱤᱫᱚ ᱟᱫᱚ ᱥᱮᱠᱟᱣᱮᱭᱟᱭ ᱡᱟᱯᱟᱣᱮᱭᱟ ᱡᱚᱛᱚ ᱠᱤᱪᱷᱩᱭᱮᱭᱟᱭ ᱟᱨ ᱯᱟᱸᱪ ᱫᱤᱱ ᱵᱟᱫ ᱨᱮᱞᱮ ᱪᱷᱟᱹᱴᱤᱭᱟᱹᱨᱮᱭᱟ ᱦᱚᱲ ᱥᱩᱱᱩᱢ ᱞᱮ ᱮᱢᱟ ᱠᱚᱣᱟ ᱮᱱᱦᱤᱞᱳᱜ ᱫᱚᱞᱮ ᱩᱢᱮᱭᱟ ᱛᱟᱢᱮᱭᱟᱞᱮ ᱟᱨᱞᱮ ᱞᱟᱹᱭᱟᱠᱚᱣᱟ ᱩᱱᱠᱩ ᱞᱮ ᱦᱟᱺᱰᱤᱞᱮ ᱮᱢᱟ ᱠᱚᱣᱟ ᱯᱟᱹᱣᱨᱟᱞᱮ ᱮᱢᱟ ᱠᱚᱣᱟ ᱩᱱᱤ ᱫᱚ ᱧᱩᱛᱩᱢ ᱠᱚ ᱧᱩᱢᱮᱭᱟ ᱡᱚᱛᱚ ᱠᱤᱪᱷᱩ ᱞᱮ ᱮᱱᱦᱤᱞᱳᱜ ᱫᱚᱞᱮ ᱟᱫᱚᱞᱮ ᱥᱟᱱᱟᱢ ᱞᱮ ᱪᱟᱵᱟ ᱠᱮᱫ ᱛᱟᱠᱚᱜᱮ ᱟᱫᱚ ᱟᱛᱳ ᱦᱚᱲᱟᱜᱼᱦᱚᱸ ᱟᱨ ᱩᱱᱤ ᱜᱤᱫᱽᱨᱟᱹᱣᱟᱜ ᱦᱚᱸ ᱮᱱᱦᱤᱞᱳᱜ ᱞᱮ ᱩᱢ ᱟᱹᱨᱩᱵ ᱠᱟᱫᱮᱜᱮ ᱟᱫᱚ ᱵᱟᱥ ᱦᱩᱭᱮᱱ ᱜᱮ